ᱟᱞᱮ ᱟᱛᱳ ᱨᱮᱫᱚ ᱟᱞᱮ ᱟᱛᱳ ᱥᱩᱨ ᱠᱚᱨᱮ ᱫᱚ ᱯᱨᱟᱭ ᱜᱮ ᱯᱷᱩᱴᱵᱚᱞ ᱜᱮᱠᱚ ᱮᱱᱮᱡ ᱵᱟᱲᱟᱜᱼᱟ ᱚᱱᱟᱛᱮ ᱟᱞᱮ ᱦᱚᱸ ᱯᱷᱩᱴᱵᱚᱞ ᱜᱮᱞᱮ ᱮᱱᱮᱡᱵᱟᱲᱟᱜᱼᱟ ᱮᱵᱚᱝ ᱯᱨᱟᱭ ᱟᱛᱳ ᱨᱮᱜᱮ ᱡᱮᱢᱚᱱ ᱥᱟᱦᱟᱡᱩᱲᱤ ᱠᱚᱢᱲᱟᱵᱚᱦᱟᱞ ᱥᱚᱨᱡᱚᱱᱰᱤ ᱯᱚᱲᱚᱜᱷᱩᱴᱩ ᱚᱱᱟ ᱥᱟᱺᱜᱤᱧ ᱥᱟᱺᱜᱤᱧ ᱟᱛᱳ ᱠᱚᱨᱮ ᱦᱚᱸ ᱠᱷᱮᱞ ᱠᱚ ᱫᱚᱦᱚ ᱵᱟᱲᱟᱭ ᱜᱮᱭᱟ ᱪᱟᱞᱟᱣ ᱵᱟᱲᱟᱜ ᱜᱮᱭᱟᱞᱮ ᱥᱟᱵ ᱵᱟᱲᱟᱭ ᱜᱮᱭᱟᱞᱮ ᱯᱷᱟᱭᱱᱮᱞᱻ ᱡᱤᱛᱟᱹᱜ ᱠᱷᱟᱱ ᱯᱮᱨᱟᱡᱽ ᱧᱟᱢᱚᱜ ᱜᱮᱭᱟ ᱛᱟᱦᱮᱱ ᱜᱮᱭᱟ ᱠᱚ ᱥᱤᱢ ᱠᱚ ᱥᱩᱠᱨᱤ ᱠᱚ ᱯᱚᱭᱥᱟ ᱦᱚᱸ ᱛᱟᱦᱮᱱ ᱜᱮᱭᱟ ᱛᱟᱨᱯᱚᱨ ᱵᱟᱝ ᱡᱤᱛᱟᱹᱣ ᱞᱮᱱᱠᱷᱟᱱ ᱫᱚ ᱮᱴᱟᱜ ᱠᱚᱨᱮ ᱥᱟᱵ ᱵᱟᱲᱟᱭ ᱜᱮᱭᱟᱞᱮ ᱵᱟᱝ ᱧᱟᱢᱚᱜᱼᱟ ᱪᱮᱫ ᱦᱚᱸ ᱵᱟᱝ ᱡᱤᱛᱟᱹᱣ ᱞᱮᱱᱠᱷᱟᱱ ᱫᱚ ᱤᱱᱠᱟᱹᱜᱮ ᱮᱴᱟᱜ ᱟᱛᱳ ᱠᱚᱨᱮ ᱦᱚᱸᱞᱮ ᱪᱟᱞᱟᱜᱼᱟ ᱟᱨ ᱵᱷᱟᱜᱮ ᱧᱚᱜ ᱮᱢ ᱠᱷᱮᱞ ᱞᱮᱱᱠᱷᱟᱱ ᱡᱮᱢᱚᱱ ᱢᱚᱱᱮ ᱠᱟᱜ ᱢᱮ ᱥᱮ ᱯᱚᱭᱥᱟ ᱠᱷᱮᱯ ᱫᱤᱭᱮᱢ ᱪᱟᱞᱟᱜᱼᱟ ᱯᱚᱨᱮᱛᱮ ᱫᱚ ᱠᱷᱮᱯᱮᱢ ᱦᱟᱛᱟᱣᱟ ᱚᱱᱟᱛᱮ ᱱᱤᱠᱟᱹᱱ ᱦᱚᱲ ᱦᱚᱸ ᱜᱟᱛᱮ ᱜᱤᱫᱟᱹᱨ ᱠᱚᱦᱚᱸ ᱡᱚᱛᱚ ᱠᱚᱜᱮ ᱯᱷᱩᱴᱵᱚᱞ ᱠᱚᱞᱮ ᱮᱱᱮᱡ ᱵᱟᱲᱟᱜ ᱜᱮᱭᱟ ᱟᱨ ᱯᱤᱨᱟᱹᱡᱽ ᱠᱚᱦᱚᱸ ᱧᱟᱢ ᱵᱟᱲᱟᱣ ᱠᱟᱫ ᱜᱮᱭᱟᱞᱮ ᱡᱮᱢᱚᱱ ᱵᱟᱸᱫᱽᱰᱤ ᱞᱮ ᱪᱟᱞᱟᱣ ᱞᱮᱱᱟ ᱩᱱᱨᱮ ᱟᱴᱴᱤ ᱴᱤᱢ ᱨᱮᱱᱟᱜ ᱠᱷᱮᱞᱟ ᱛᱟᱦᱮᱸ ᱠᱟᱱᱟ ᱯᱷᱟᱭᱱᱮᱞ ᱞᱮ ᱡᱤᱛᱟᱹᱣ ᱞᱮᱱᱟ ᱯᱚᱭᱥᱟᱜᱮᱞᱮ ᱧᱟᱢ ᱞᱮᱜᱼᱟ ᱯᱚᱭᱥᱟ ᱠᱷᱮᱞᱜᱮ ᱛᱟᱦᱮᱸ ᱠᱟᱱᱟ ᱤᱱᱠᱟᱹᱜᱮ ᱜᱚᱴᱟ ᱟᱛᱳᱜᱮ ᱪᱟᱞᱟᱣ ᱵᱟᱲᱟ ᱦᱩᱭ ᱠᱟᱱᱜᱮᱭᱟ ᱠᱷᱮᱞᱦᱚᱸ ᱛᱟᱨᱯᱚᱨ ᱦᱮᱸ ᱟᱭᱩᱵ ᱵᱮᱞᱟ ᱪᱟᱹᱨ ᱵᱟᱡᱮ ᱯᱮᱠᱴᱤᱥᱟᱞᱮ ᱡᱚᱛᱚ ᱜᱟᱛᱮ ᱜᱤᱫᱟᱹᱨ ᱠᱚ ᱮᱴᱟᱜ ᱟᱛᱳ ᱠᱚᱨᱮᱱ ᱦᱚᱸ ᱱᱚᱠᱟ ᱢᱮᱪ ᱠᱷᱮᱞ ᱠᱚᱞᱮ ᱦᱚᱦᱚ ᱵᱟᱲᱟᱣ ᱠᱚᱣᱟ ᱯᱮᱠᱴᱤᱥ ᱞᱟᱹᱜᱤᱫ ᱟᱨ ᱜᱟᱛᱮ ᱜᱤᱫᱟᱹᱨ ᱛᱟᱠᱚ ᱦᱚᱸᱠᱚ ᱦᱮᱡ ᱵᱟᱲᱟᱜ ᱜᱮᱭᱟ ᱟᱠᱚᱴᱷᱮᱱ ᱦᱚᱸᱞᱮ ᱪᱟᱞᱟᱣ ᱵᱟᱲᱟᱜ ᱜᱮᱭᱟ